ᱤᱧᱟᱹᱜ ᱥᱟᱺᱜᱤᱧ ᱧᱮᱱᱮᱞᱚᱢ ᱥᱮ ᱤᱧ ᱠᱩᱥᱤᱭᱟᱜ ᱟᱠᱷᱲᱟ ᱫᱚ ᱦᱩᱭᱩᱜ ᱠᱟᱱᱟ ᱟᱠᱟᱥᱵᱟᱹᱱᱤ ᱠᱳᱞᱠᱟᱛᱟ ᱱᱚᱣᱟᱫᱚ ᱟᱹᱰᱤ ᱥᱮᱫᱟᱭ ᱠᱷᱚᱱᱜᱮ ᱪᱟᱞᱟᱣ ᱦᱤᱡᱩᱜ ᱠᱟᱱᱟ ᱟᱨ ᱪᱟᱞᱟᱜ ᱠᱟᱱ ᱜᱮᱭᱟ ᱟᱨ ᱤᱧ ᱪᱮᱫᱟᱜ ᱤᱧ ᱠᱩᱥᱤᱭᱟᱜᱼᱟ ᱚᱱᱟᱫᱚ ᱦᱩᱭᱩᱜ ᱠᱟᱱᱟ ᱱᱚᱣᱟ ᱟᱠᱷᱲᱟ ᱨᱮᱫᱚ ᱟᱹᱰᱤ ᱞᱮᱠᱟᱱᱟᱜ ᱨᱟᱯᱟᱪᱟᱜ ᱠᱟᱛᱷᱟ ᱛᱩᱱᱠᱷᱤ ᱛᱚᱞᱟᱥᱚᱜ ᱫᱟᱨᱟᱡ ᱛᱮ ᱱᱚᱣᱟ ᱤᱧ ᱟᱹᱰᱤ ᱡᱳᱨᱤᱧ ᱠᱩᱥᱤᱭᱟᱜᱼᱟ ᱚᱱᱟᱛᱮ ᱱᱚᱣᱟ ᱥᱟᱺᱜᱤᱧ ᱧᱮᱱᱮᱞᱚᱢ ᱟᱠᱷᱲᱟ ᱫᱚ ᱤᱧ ᱴᱷᱮᱱ ᱫᱚ ᱟᱹᱰᱤᱜᱮ ᱥᱚᱨᱮᱥ ᱜᱮᱭᱟ ᱢᱮᱱᱛᱤᱧ ᱵᱩᱡᱷᱟᱹᱣ ᱫᱟᱲᱮᱭᱟᱜ ᱠᱟᱱᱟ